ᱥᱚᱨᱦᱟᱭ ᱤᱫᱤ ᱠᱟᱛᱮᱜ ᱟᱸᱡᱚᱢ ᱟᱵᱚᱱ ᱢᱮ ᱥᱚᱨᱦᱟᱭ ᱯᱚᱨᱚᱵᱽ ᱨᱮ ᱫᱚ ᱟᱵᱚ ᱥᱤᱠᱲᱤᱡ ᱠᱚ ᱵᱚᱱ ᱞᱟᱜᱟ ᱠᱚᱣᱟ ᱟᱨ ᱰᱟᱝᱨᱤ ᱠᱚᱵᱚᱱ ᱟᱹᱨᱩᱵ ᱠᱚᱣᱟ ᱥᱩᱱᱩᱢ ᱠᱚᱵᱚᱱ ᱚᱡᱚᱜ ᱟᱠᱚᱣᱟ ᱯᱮ ᱫᱤᱱ ᱛᱟᱨᱯᱚᱨ ᱟᱫᱚ ᱵᱚᱱ ᱡᱟᱜᱟᱣ ᱠᱚᱣᱟ ᱧᱤᱫᱟᱹ ᱵᱮᱲᱟ ᱵᱚᱭᱦᱟ ᱢᱤᱥᱮᱨᱟ ᱠᱚᱵᱚᱱ ᱠᱷᱚᱡᱽ ᱠᱚᱣᱟ ᱥᱚᱨᱦᱟᱭ ᱯᱚᱨᱚᱵᱽ ᱨᱮᱫᱚ ᱛᱟᱨᱟᱥᱤᱧ ᱵᱮᱲᱟ ᱠᱷᱚᱱ ᱵᱚᱱ ᱠᱟᱰᱟ ᱦᱟᱨᱛᱟ ᱛᱮ ᱵᱚᱱ ᱪᱟᱨᱦᱟᱣ ᱠᱚᱣᱟ ᱠᱩᱞᱦᱤ ᱨᱮ ᱠᱷᱩᱱᱴᱤ ᱵᱤᱫ ᱠᱟᱛᱮᱜ ᱵᱚᱱ ᱠᱷᱩᱱᱴᱟᱹᱣ ᱠᱚᱣᱟ ᱥᱚᱨᱦᱟᱭ ᱯᱚᱨᱚᱵᱽ ᱫᱚ ᱥᱟᱱᱛᱟᱲ ᱠᱚᱣᱟᱜ ᱟᱹᱰᱤ ᱢᱟᱨᱟᱝ ᱯᱚᱨᱚᱵᱽ ᱠᱟᱱᱟ